ᱟᱵᱚ ᱱᱚᱣᱟ ᱵᱮᱝᱜᱚᱞ ᱨᱮᱫᱚ ᱠᱩᱥᱤᱭᱟᱜ ᱠᱟᱱᱟ ᱠᱚ ᱟᱨ ᱱᱤᱛᱚᱜ ᱠᱚ ᱡᱟᱨᱣᱟᱜ ᱠᱟᱱᱟ ᱟᱨ ᱡᱚᱛᱚ ᱦᱚᱲ ᱚᱱᱟ ᱨᱮ ᱴᱟᱱ ᱢᱮᱱᱟᱜ ᱛᱟᱠᱚᱣᱟ ᱯᱷᱩᱴᱵᱚᱞ ᱯᱷᱩᱴᱵᱚᱞ ᱱᱚᱣᱟᱛᱮ ᱦᱩᱭᱩᱜᱚᱜ ᱠᱟᱱᱟ ᱚᱱᱠᱟᱛᱮ ᱠᱟᱡᱟᱠ ᱛᱮ ᱟᱨ ᱠᱨᱤᱠᱮᱴ ᱱᱚᱣᱟ ᱠᱷᱮᱞᱟ ᱞᱟᱹᱜᱤᱫ ᱛᱮᱫᱚ ᱱᱚᱣᱟᱜᱮ ᱵᱤᱠᱠᱷᱟᱛᱚ ᱠᱟᱱᱟ ᱠᱩᱲᱤ ᱠᱚᱣᱟᱜ ᱯᱷᱩᱴᱵᱚᱞ ᱠᱚᱲᱟ ᱠᱚᱣᱟᱜ ᱯᱷᱩᱴᱵᱚᱞ ᱱᱚᱣᱟ ᱯᱷᱩᱴᱵᱚᱞ ᱜᱮ ᱱᱤᱭᱟᱹ ᱫᱚ ᱵᱤᱠᱠᱷᱟᱛᱚ ᱠᱟᱱᱟ ᱱᱤᱭᱟᱹ ᱟᱵᱚ ᱵᱮᱝᱜᱚᱞ ᱨᱮᱫᱚ